ᱟᱞᱮ ᱢᱟᱞᱫᱟ ᱯᱚᱱᱚᱛ ᱨᱮᱫᱚ ᱚᱱᱠᱟ ᱚᱞᱚᱜ ᱯᱟᱲᱦᱟᱜ ᱞᱟᱹᱜᱤᱫ ᱛᱮᱫᱚ ᱟᱭᱢᱟ ᱨᱚᱠᱚᱢ ᱤᱥᱠᱩᱞ ᱥᱮ ᱠᱚᱞᱮᱡᱽ ᱢᱮᱱᱟᱜᱼᱟ ᱡᱮᱢᱚᱱ ᱟᱞᱮ ᱱᱚᱰᱮᱫᱚ ᱦᱟᱛᱤᱢᱟᱨᱤ ᱤᱥᱠᱩᱞ ᱤᱥᱠᱩᱞ ᱢᱮᱱᱟᱜᱼᱟ ᱟᱨᱠᱤ ᱚᱸᱰᱮᱫᱚ ᱟᱭᱢᱟ ᱨᱚᱠᱚᱢ ᱥᱟᱵᱽᱡᱮᱠᱴ ᱢᱮᱱᱟᱜᱼᱟ ᱡᱮᱢᱚᱱ ᱦᱤᱥᱴᱨᱤ ᱮᱰᱩᱠᱮᱥᱚᱱ ᱥᱚᱝᱥᱠᱨᱤᱛ ᱢᱚᱰᱟᱨᱱ ᱠᱚᱢᱯᱤᱭᱩᱴᱟᱨ ᱮᱯᱞᱤᱠᱮᱥᱚᱱ ᱡᱤᱭᱳᱴᱨᱟᱯᱷᱤ ᱮᱱᱰ ᱯᱷᱤᱡᱤᱠᱥ ᱟᱨᱦᱚᱸ ᱟᱭᱢᱟ ᱨᱚᱠᱚᱢ ᱛᱟᱨᱯᱚᱨ ᱱᱚᱰᱮᱱᱟᱜ ᱠᱚᱞᱮᱡᱽᱫᱚ ᱦᱩᱭᱩᱜ ᱠᱟᱱᱟ ᱢᱟᱱᱮ ᱜᱟᱡᱚᱞ ᱜᱳᱣᱲᱵᱚᱝᱜᱚ ᱵᱤᱥᱥᱚᱵᱤᱫᱽᱫᱟᱞᱚᱭ ᱟᱨ ᱱᱚᱣᱟᱠᱚ ᱠᱚᱞᱮᱡᱽᱨᱮᱫᱚ ᱟᱭᱢᱟ ᱨᱚᱠᱚᱢ ᱟᱭᱢᱟ ᱜᱚᱴᱮᱱ ᱥᱟᱵᱽᱡᱮᱠᱴ ᱢᱮᱱᱟᱜᱼᱟ ᱡᱮᱢᱚᱱ ᱦᱮᱥᱴᱚᱨᱤ ᱠᱚᱢᱯᱤᱭᱩᱴᱟᱨ ᱮᱯᱞᱤᱠᱮᱥᱚᱱ ᱠᱚᱢᱯᱤᱭᱩᱴᱟᱨ ᱥᱟᱭᱮᱱᱥ ᱟᱨᱦᱚᱸ ᱟᱭᱢᱟ